ᱦᱮᱸ ᱤᱧᱤᱧ ᱢᱚᱱᱮᱭᱟ ᱢᱚᱦᱟ ᱡᱮᱸᱜᱮᱫ ᱨᱮᱭᱟᱝ ᱮᱴᱟᱜ ᱮᱸᱜᱮᱞ ᱨᱮ ᱡᱤᱣᱤᱭᱟᱱ ᱠᱚᱫᱚ ᱵᱟᱹᱱᱩᱜ ᱠᱚᱣᱟ ᱪᱮᱫᱟᱜ ᱥᱮ ᱚᱸᱰᱮ ᱫᱚ ᱫᱟᱨᱮᱼᱱᱟᱹᱲᱤ ᱫᱟᱜᱼᱡᱟᱹᱲᱤ ᱫᱚ ᱵᱟᱹᱱᱩᱜᱼᱟ ᱚᱱᱟ ᱠᱷᱟᱹᱛᱤᱨ ᱚᱸᱰᱮ ᱫᱚ ᱟᱵᱚ ᱞᱮᱠᱟᱱ ᱡᱤᱣᱤᱭᱟᱱ ᱠᱚᱫᱚ ᱵᱟᱝᱠᱚ ᱦᱳᱭ ᱫᱟᱲᱮᱭᱟᱜᱼᱟ ᱫᱟᱜᱼᱱᱟᱹᱲᱤ ᱟᱨ ᱫᱟᱜᱼᱡᱟᱹᱲᱤ ᱵᱟᱝᱠᱷᱟᱱ ᱫᱚ ᱟᱵᱚ ᱢᱟᱱᱢᱤ ᱫᱚ ᱵᱟᱵᱚᱱ ᱵᱟᱧᱪᱟᱣ ᱫᱟᱲᱮᱭᱟᱜᱼᱟ ᱚᱱᱟ ᱠᱷᱟᱹᱛᱤᱨ ᱛᱮ ᱚᱸᱰᱮ ᱫᱚ ᱡᱤᱣᱤᱭᱟᱱ ᱠᱚᱫᱚ ᱵᱟᱝᱠᱚ ᱥᱤᱨᱡᱟᱹᱱ ᱟᱠᱟᱱᱟ